ᱦᱮᱞᱳ ᱦᱮᱸ ᱦᱮᱸ ᱜᱟᱭᱰᱟᱨ ᱠᱟᱹᱱᱟᱹᱧ ᱪᱮᱫ ᱵᱤᱱ ᱞᱟᱹᱭ ᱮᱫᱟ ᱦᱮᱸ ᱦᱮᱸ ᱟᱪᱪᱷᱟ ᱟᱪᱪᱷᱟ ᱦᱮᱸ ᱟᱪᱪᱷᱟ ᱞᱟᱹᱭᱫᱟᱞᱤᱧ ᱡᱮᱢᱚᱱ ᱱᱚᱜᱼᱚᱭ ᱨᱟᱡᱽᱵᱟᱲᱤ ᱢᱮᱱᱟᱜᱼᱟ ᱦᱮᱸ ᱟᱨ ᱰᱤᱭᱟᱨ ᱯᱟᱨᱠ ᱢᱮᱱᱟᱜᱼᱟ ᱦᱮᱸ ᱦᱮᱸ ᱟᱨ ᱱᱚᱜᱼᱚᱭ ᱥᱤᱞᱫᱟᱹ ᱢᱩᱞᱩᱠ ᱨᱮ ᱯᱟᱛᱟ ᱦᱩᱭᱩᱜ ᱫᱚ ᱯᱟᱴᱟᱵᱤᱸᱫᱷᱟᱹ ᱳᱲᱜᱚᱸᱫᱟ ᱴᱟᱺᱰᱤ ᱢᱮᱱᱟᱜᱼᱟ ᱚᱸᱰᱮ ᱦᱚᱸ ᱫᱟᱬᱟᱱ ᱡᱟᱭᱜᱟ ᱢᱮᱱᱟᱜᱼᱟ ᱧᱮᱧᱞ ᱡᱟᱭᱜᱟ ᱦᱮᱸ ᱟᱨ ᱱᱚᱛᱮ ᱵᱩᱨᱩ ᱢᱮᱱᱟᱜᱼᱟ ᱟᱨ ᱟᱥᱟᱲ ᱵᱚᱸᱜᱟ ᱦᱩᱭᱩᱜᱼᱟ ᱚᱱᱟ ᱫᱚ ᱱᱤᱛᱳᱜ ᱫᱚ ᱵᱟᱵᱤᱱ ᱧᱮᱞ ᱫᱟᱲᱮᱭᱟᱜᱼᱟ ᱟᱥᱟᱲ ᱵᱚᱸᱜᱟ ᱜᱮ ᱪᱟᱞᱟᱜ ᱦᱳᱭ ᱦᱮᱸ ᱟᱨ ᱜᱟᱰᱨᱟᱥᱤᱱᱤ ᱵᱩᱨᱩ ᱦᱮᱱᱟᱜᱼᱟ ᱚᱱᱛᱮ ᱦᱚᱸ ᱩᱱ ᱟᱥᱟᱲ ᱵᱚᱸᱜᱟ ᱜᱮᱵᱤᱱ ᱧᱮᱞ ᱫᱟᱲᱮᱭᱟᱜᱼᱟ ᱚᱱᱟ ᱦᱚᱸ ᱦᱮᱸ ᱦᱮᱸ ᱦᱮᱸ ᱦᱮᱸ ᱦᱮᱸ ᱢᱮᱱᱟᱜᱼᱟ ᱴᱷᱤᱠᱼᱴᱷᱟᱠ ᱜᱮ ᱢᱮᱱᱟᱜᱼᱟ ᱚᱸᱰᱮ ᱫᱚ ᱡᱚᱛᱚ ᱜᱮ ᱵᱮᱵᱚᱥᱛᱟ ᱢᱮᱱᱟᱜᱼᱟ ᱟᱨᱠᱤ ᱦᱮᱸ ᱦᱮᱸ ᱦᱮᱸ ᱦᱮᱸ ᱯᱟᱴᱟᱵᱤᱸᱫᱷᱟᱹ ᱜᱮ ᱦᱮᱸ ᱢᱮᱱᱟᱜᱼᱟ ᱡᱷᱚᱛᱚ ᱜᱮᱵᱤᱱ ᱧᱟᱢᱟ ᱜᱟᱹᱰᱤ ᱜᱟᱹᱰᱤ ᱠᱚᱦᱚᱸ ᱢᱮᱱᱟᱜᱼᱟ ᱦᱮᱸ ᱦᱤᱡᱩᱜ ᱥᱮᱱᱚᱜ ᱞᱟᱹᱜᱤᱫ ᱜᱟᱹᱰᱤ ᱦᱚᱸᱵᱤᱱ ᱧᱟᱢ ᱫᱟᱲᱮᱭᱟᱜᱼᱟ ᱡᱚᱠᱷᱚᱱ ᱛᱚᱠᱷᱚᱱ ᱦᱮᱸ ᱵᱟᱝ ᱵᱟᱝ ᱜᱮ ᱦᱮᱸ ᱟᱨ ᱢᱮᱱᱟᱜᱼᱟ ᱠᱷᱟᱸᱫᱟᱨᱟᱱᱤ ᱢᱮᱱᱟᱜᱼᱟ ᱚᱸᱰᱮ ᱦᱚᱸ ᱰᱮᱢ ᱞᱮᱠᱟ ᱢᱮᱫᱴᱟᱝ ᱢᱮᱱᱟᱜᱼᱟ ᱚᱸᱰᱮ ᱦᱚᱸ ᱫᱟᱜ ᱢᱮᱱᱟᱜᱼᱟ ᱟᱨᱠᱤ ᱧᱮᱞ ᱫᱟᱲᱮᱭᱟᱜᱼᱟ ᱵᱤᱱ ᱚᱸᱰᱮ ᱦᱚᱸ ᱫᱟᱬᱟ ᱫᱟᱲᱮᱭᱟᱜᱼᱟ ᱵᱤᱱ ᱦᱮᱸ ᱪᱟᱞᱟᱣ ᱜᱟᱱᱚᱜᱼᱟ ᱚᱸᱰᱮ ᱫᱚ ᱱᱮᱛᱟᱨ ᱦᱚᱸ ᱪᱟᱞᱟᱣ ᱜᱟᱱᱚᱜᱼᱟ ᱦᱮᱸ ᱦᱩᱸ ᱦᱮᱸ ᱦᱮᱸ ᱦᱩᱸ ᱤᱱᱠᱟᱹ ᱮᱠ ᱜᱷᱚᱱᱴᱟ ᱜᱟᱱ ᱮᱠ ᱜᱷᱚᱱᱴᱟ ᱰᱮᱲ ᱜᱷᱚᱱᱴᱟ ᱦᱮᱸ ᱦᱮᱸ ᱧᱟᱢᱚᱜᱼᱟ ᱵᱮᱞᱯᱟᱦᱟᱲᱤ ᱠᱷᱚᱱᱟᱜ ᱫᱚᱵᱤᱱ ᱧᱟᱢᱟ ᱡᱷᱟᱲᱜᱨᱟᱢ ᱪᱟᱞᱟᱜ ᱦᱟᱵᱤᱡ ᱫᱚ ᱦᱮᱸ ᱦᱮᱸ ᱦᱮᱸ ᱦᱮᱸ ᱦᱮᱸ ᱚᱸᱰᱮ ᱦᱚᱸ ᱪᱟᱞᱟᱣ ᱤᱫᱤ ᱦᱩᱭᱩᱜᱼᱟ ᱪᱟᱨ ᱠᱤᱞᱳᱢᱤᱴᱟᱨ ᱜᱟᱱ

ᱵᱟᱥ ᱫᱚ ᱵᱚᱲᱚ ᱵᱟᱥ ᱠᱚᱫᱚ ᱵᱟᱝ ᱪᱟᱞᱟᱜᱼᱟ ᱤᱱᱠᱟᱹ ᱵᱚᱞᱮᱨᱳ ᱠᱚ ᱪᱟᱞᱟᱜ ᱜᱮᱭᱟ ᱢᱟᱨᱩᱛᱤ ᱠᱚ ᱚᱱᱟ ᱠᱚᱫᱚ ᱪᱟᱞᱟᱜ ᱜᱮᱭᱟ ᱦᱮᱸ ᱦᱮᱸ ᱵᱮᱞᱯᱟᱦᱟᱲᱤ ᱨᱮ ᱧᱟᱢᱚᱜᱼᱟ ᱵᱮᱞᱯᱟᱦᱟᱲᱤ ᱨᱮᱵᱤᱱ ᱵᱷᱟᱲᱟ ᱞᱮᱠᱷᱟᱱ ᱜᱮ ᱦᱮᱸ ᱴᱷᱤᱠᱜᱮᱭᱟ ᱦᱮᱸ ᱦᱮᱸ ᱦᱮᱸ ᱟᱞᱤᱧ ᱦᱚᱸ ᱟᱞᱤᱧ ᱦᱚᱸ ᱟᱹᱰᱤ ᱢᱚᱡᱽᱞᱤᱧ ᱵᱩᱡᱷᱟᱹᱣ ᱠᱮᱫᱟ ᱵᱟᱲᱟᱭ ᱨᱮᱱᱟᱜ ᱦᱮᱸ ᱴᱷᱤᱠᱜᱮᱭᱟ ᱦᱮᱸ ᱡᱚᱦᱟᱨ ᱜᱮ